ᱦᱮᱞᱳ ᱚᱠᱚᱭᱮᱢ ᱨᱚᱲᱮᱫ ᱠᱟᱱᱟ ᱦᱮᱸ ᱢᱟ ᱞᱟᱹᱭ ᱢᱮ ᱚ ᱵᱷᱟᱨᱢᱟ ᱱᱟᱨᱥᱟᱨᱤ ᱨᱮ ᱫᱟᱨᱮ ᱢᱟ ᱟᱭᱢᱟ ᱢᱮᱱᱟᱜ ᱫᱟᱫᱟ ᱵᱟᱦᱟ ᱵᱟᱦᱟ ᱫᱟᱨᱮ ᱢᱮᱱᱟᱜᱼᱟ ᱡᱮᱢᱚᱱ ᱰᱟᱞᱤᱭᱟ ᱢᱮᱱᱟᱜᱼᱟ ᱜᱟᱫᱟ ᱢᱮᱱᱟᱜᱼᱟ ᱜᱳᱞᱟᱯ ᱢᱮᱱᱟᱜᱼᱟ ᱦᱮᱸ ᱰᱚᱜᱚᱨ ᱢᱮᱱᱟᱜᱼᱟ ᱚᱱᱟ ᱯᱟᱥᱟ ᱯᱟᱹᱥᱤ ᱡᱮᱢᱚᱱ ᱩᱞ ᱫᱟᱨᱮ ᱨᱮᱭᱟᱜ ᱪᱟᱨᱟ ᱦᱚᱸ ᱢᱮᱱᱟᱜᱼᱟ ᱱᱟᱨᱠᱮᱞ ᱦᱚᱸ ᱢᱮᱱᱟᱜᱼᱟ ᱛᱟᱯᱚᱨᱮ ᱦᱟᱱᱛᱮ ᱠᱟᱱᱴᱷᱟᱲ ᱠᱚᱦᱚᱸ ᱢᱮᱱᱟᱜᱼᱟ ᱪᱮᱫ ᱪᱮᱫ ᱞᱟᱜᱟᱣ ᱟᱢᱟ ᱚᱻ ᱵᱟᱦᱟ ᱫᱚ ᱚᱠᱟᱴᱟᱜ ᱞᱟᱜᱟᱣᱟ ᱚᱻ ᱰᱟᱞᱤᱭᱟ ᱨᱮᱫᱚ ᱯᱟᱨ ᱯᱤᱥ ᱯᱚᱧᱪᱟᱥ ᱴᱟᱠᱟ ᱠᱟᱛᱮᱫ ᱯᱟᱲᱟᱜᱼᱟ ᱯᱟᱨ ᱯᱤᱥ ᱯᱚᱧᱪᱟᱥ ᱥᱩᱨᱡᱚᱢᱩᱠᱷᱤ ᱢᱤᱫᱥᱚ ᱟᱥᱤ ᱴᱟᱠᱟ ᱯᱟᱲᱟᱜᱼᱟ ᱦᱮᱸ ᱥᱩᱨᱡᱚᱢᱩᱠᱷᱤ ᱢᱤᱫᱥᱚ ᱟᱥᱤ ᱴᱟᱠᱟ ᱯᱟᱲᱟᱜᱼᱟ ᱦᱮᱸ ᱜᱳᱞᱟᱯ ᱯᱟᱲᱟᱜᱼᱟ ᱟᱥᱤ ᱴᱟᱠᱟ ᱠᱟᱛᱮᱫ ᱡᱩᱫᱤ ᱡᱩᱫᱤ ᱟᱢ ᱫᱚᱥ ᱯᱤᱥ ᱠᱟᱛᱮᱫ ᱡᱚᱛᱚᱢ ᱚᱰᱟᱨᱟ ᱛᱟᱦᱚᱞᱮ ᱢᱚᱴᱟᱢᱩᱴᱤ ᱛᱤᱨᱤᱥ ᱯᱟᱨᱥᱮᱱ ᱪᱷᱟᱲᱮᱢ ᱧᱟᱢᱟ ᱴᱳᱴᱟᱞ ᱠᱷᱚᱱ ᱦᱮᱸ ᱢᱟᱱᱮ ᱡᱟ ᱫᱟᱢ ᱯᱟᱲᱟᱜᱼᱟ ᱴᱳᱴᱟᱞ ᱨᱮ ᱡᱩᱫᱤ ᱫᱚᱥ ᱯᱤᱥ ᱠᱟᱛᱮᱢ ᱦᱟᱛᱟᱣᱟ ᱥᱟᱛᱴᱤ ᱟᱭᱴᱮᱢ ᱛᱟᱦᱚᱞᱮ ᱛᱤᱨᱤᱥ ᱯᱟᱨᱥᱮᱱ ᱠᱟᱛᱮᱫ ᱪᱷᱟᱲᱤᱧ ᱮᱢᱟᱫᱟᱲᱮᱭᱟᱢᱟ ᱰᱮ ᱰᱮᱞᱤᱵᱷᱟᱨᱤ ᱤᱧᱟᱹᱜ ᱦᱮᱸ ᱦᱮᱸ ᱪᱮᱠᱟᱭᱮᱱᱟ ᱫᱟᱫᱟ

ᱚᱥᱩᱵᱤᱫᱟ ᱵᱟᱹᱱᱩᱜᱼᱟ ᱚᱥᱩᱵᱤᱫᱟ ᱵᱟᱹᱱᱩᱜᱼᱟ ᱟᱢ ᱠᱷᱟᱹᱞᱤ ᱚᱞ ᱢᱮ ᱚᱞ ᱠᱟᱛᱮᱫ ᱤᱧ ᱦᱚᱣᱟᱴᱥᱮᱯ ᱨᱮ ᱮᱢᱟᱣᱟᱹᱧᱢᱮ ᱵᱩᱡᱷᱟᱹᱣ ᱡᱩᱫᱤ ᱵᱟᱢ ᱦᱮᱡ ᱫᱟᱲᱮᱭᱟᱜ ᱠᱷᱟᱱ ᱛᱟᱦᱚᱞᱮ ᱤᱧᱤᱧ ᱰᱤᱞᱤᱵᱷᱟᱨᱤ ᱦᱚᱴᱚᱣᱟᱢᱟ ᱟᱨ ᱨᱮᱹᱴ ᱱᱤᱭᱮ ᱟᱞᱚᱢ ᱪᱤᱱᱛᱟᱹᱭᱟ ᱤᱧ ᱢᱤᱱᱟᱹᱧᱟ ᱚᱥᱩᱵᱤᱫᱟ ᱵᱟᱹᱱᱩᱜᱼᱟ ᱟᱢ ᱠᱷᱟ ᱞᱤ ᱦᱚᱣᱟᱴᱥᱮᱯᱟᱹᱧ ᱢᱮ ᱞᱤᱥᱴ ᱦᱚᱣᱟᱴᱥᱮᱯᱟᱹᱧ ᱢᱮ ᱤᱧ ᱨᱮᱹᱴ ᱱᱟᱦᱟᱜ ᱠᱚᱢᱯᱤᱞᱤᱴ ᱦᱚᱣᱟᱴᱥᱮᱯ ᱨᱤᱧ ᱮᱢᱟᱢ ᱠᱟᱱᱟ ᱡᱚᱛᱷᱮᱥᱴᱚ ᱠᱚᱢ ᱨᱮᱹᱴ ᱛᱤᱧ ᱮᱢᱟᱢᱟ ᱫᱟᱫᱟ ᱴᱷᱤᱠ ᱜᱮᱭᱟ ᱦᱮᱞᱳ ᱚᱱᱟ ᱡᱚᱛᱚ ᱤᱧᱤᱧ ᱤᱧᱤᱧ ᱧᱮᱞ ᱮᱫᱟ ᱱᱟᱦᱟᱜ ᱟᱢ ᱠᱷᱟᱹᱞᱤ ᱦᱚᱣᱟᱴᱥᱮᱯ ᱢᱮᱥᱮ ᱴᱷᱤᱠ ᱜᱮᱭᱟ ᱢᱟ ᱦᱮᱸ ᱠᱟᱥᱴᱚᱢᱟᱨ ᱢᱮᱱᱟᱜ ᱠᱚᱣᱟ ᱵᱩᱡᱷᱟᱹᱣ ᱴᱷᱤᱠ ᱜᱮᱭᱟ